ᱡᱟᱱᱩᱣᱟᱨᱤ ᱯᱟᱹᱦᱤᱞ ᱛᱟᱹᱨᱤᱠᱷ ᱤᱧᱟᱹᱜ ᱡᱟᱱᱟᱢ ᱫᱤᱱ ᱪᱳᱫᱽᱫᱳᱭ ᱱᱚᱵᱷᱮᱢᱵᱚᱨ ᱥᱤᱥᱩ ᱫᱤᱵᱚᱥ ᱛᱤᱨᱤᱥᱮ ᱡᱩᱱ ᱦᱩᱞ ᱢᱟᱦᱟ ᱯᱚᱱᱮᱨᱚᱭ ᱟᱜᱚᱥᱴ ᱥᱟᱫᱷᱤᱱᱚᱛᱟ ᱫᱤᱵᱚᱥ ᱪᱷᱟᱵᱵᱤᱥᱮ ᱡᱟᱱᱩᱭᱟᱨᱤ ᱯᱨᱚᱡᱟᱛᱚᱱᱛᱚᱨᱚ ᱫᱤᱵᱚᱥ